ᱟᱵᱚ ᱥᱳᱥᱟᱞ ᱢᱤᱰᱤᱭᱟ ᱛᱟᱞᱟᱛᱮ ᱟᱭᱢᱟ ᱨᱚᱠᱚᱢ ᱥᱩᱵᱤᱫᱷᱟ ᱵᱚᱱ ᱧᱟᱢᱫᱟ ᱪᱮᱫ ᱞᱮᱠᱟ ᱥᱳᱥᱟᱞ ᱢᱤᱰᱤᱭᱟ ᱢᱚᱫᱽᱫᱷᱮᱨᱮ ᱠᱚᱢᱯᱤᱭᱩᱴᱟᱨ ᱥᱮ ᱢᱳᱵᱟᱭᱤᱞ ᱤᱱᱴᱟᱨᱱᱮᱴ ᱴᱤᱵᱷᱤ ᱨᱮᱰᱤᱭᱳ ᱚᱱᱟ ᱠᱚ ᱛᱟᱞᱟᱛᱮ ᱟᱵᱚ ᱟᱭᱢᱟ ᱨᱚᱠᱚᱢ ᱥᱩᱵᱤᱫᱷᱟ ᱵᱚᱱ ᱧᱟᱢᱫᱟ ᱪᱮᱫ ᱞᱮᱠᱟ ᱤᱱᱴᱟᱨᱱᱮᱴ ᱛᱟᱞᱟᱛᱮ ᱟᱵᱚ ᱫᱮᱥ ᱫᱤᱥᱳᱢ ᱨᱮᱭᱟᱜ ᱟᱭᱢᱟ ᱞᱮᱠᱟᱱ ᱠᱷᱚᱵᱚᱨ ᱵᱚᱱ ᱵᱩᱡᱽ ᱫᱟᱲᱮᱭᱟᱜ ᱠᱟᱱᱟ ᱥᱮ ᱠᱷᱚᱵᱚᱨ ᱵᱚᱱ ᱟᱸᱡᱚᱢ ᱫᱟᱲᱮᱭᱟᱜ ᱠᱟᱱᱟ ᱟᱨ ᱥᱳᱥᱟᱞ ᱢᱤᱰᱤᱭᱟ ᱢᱳᱵᱟᱭᱤᱞ ᱠᱚᱛᱮ ᱟᱵᱚ ᱵᱚᱱ ᱚᱞᱚᱜ ᱯᱟᱲᱦᱟᱜ ᱦᱚᱸ ᱦᱩᱭᱩᱜ ᱠᱟᱱ ᱛᱟᱵᱚᱱᱟ ᱟᱨ ᱟᱵᱚ ᱨᱟᱹᱥᱠᱟᱹ ᱞᱟᱹᱜᱤᱫ ᱮᱱᱮᱡᱼᱥᱮᱨᱮᱧ ᱥᱮ ᱟᱭᱢᱟ ᱨᱚᱠᱚᱢ ᱠᱷᱮᱞᱳᱰ ᱠᱚᱦᱚᱸᱵᱚᱱ ᱧᱮᱞ ᱫᱟᱲᱮᱭᱟᱜ ᱠᱟᱱᱟ ᱚᱱᱟᱛᱮ ᱥᱳᱥᱟᱞ ᱢᱤᱰᱤᱭᱟ ᱟᱵᱚ ᱞᱟᱹᱜᱤᱫ ᱛᱮ ᱟᱹᱰᱤ ᱢᱟᱨᱟᱝ ᱮᱱᱮᱢᱮ ᱮᱢ ᱠᱟᱫᱟ